ᱵᱷᱟᱨᱚᱛ ᱨᱮ ᱟᱹᱰᱤ ᱜᱟᱱ ᱡᱟᱭᱜᱟ ᱨᱮᱜᱤ ᱛᱤᱨᱞᱟᱹ ᱦᱚᱯᱚᱱ ᱫᱚᱠᱚ ᱞᱟᱦᱟ ᱦᱮᱡ ᱠᱟᱱᱟ ᱠᱟᱹᱢᱤ ᱞᱟᱹᱜᱤᱫ ᱛᱮ ᱞᱮᱯᱴᱚᱯ ᱪᱟᱞᱟᱣ ᱤᱥᱠᱩᱞ ᱠᱚᱞᱮᱡᱽ ᱨᱮ ᱯᱟᱲᱦᱟᱣ ᱟᱨ ᱰᱩᱞᱩᱝ ᱜᱟᱹᱰᱤ ᱪᱟᱞᱟᱣ ᱟᱨ ᱡᱚᱛᱚ ᱡᱟᱭᱜᱟ ᱨᱮᱜᱤ ᱡᱚᱛᱚ ᱨᱚᱠᱚᱢ ᱠᱟᱹᱢᱤ ᱠᱚ ᱪᱮᱫᱼᱟ ᱥᱤᱞᱟᱹᱭ ᱴᱨᱮᱱᱤᱝ ᱠᱚ ᱟᱨ ᱡᱚᱛᱚ ᱠᱟᱹᱢᱤ ᱨᱮᱜᱤ ᱠᱚᱲᱟ ᱜᱤᱫᱽᱨᱟᱹ ᱠᱷᱚᱡ ᱫᱚ ᱛᱤᱨᱞᱟᱹ ᱦᱚᱯᱚᱱ ᱜᱮᱠᱚ ᱞᱟᱦᱟ ᱦᱮᱡ ᱟᱠᱟᱱᱟ